ᱤᱧ ᱯᱟᱲᱦᱟᱣ ᱛᱩᱞᱩᱡ ᱦᱚᱸ ᱤᱥᱠᱩᱞ ᱨᱮ ᱯᱮᱱᱴᱤᱝ ᱫᱩᱧ ᱪᱮᱫ ᱟᱠᱟᱫᱟ ᱚᱱᱟ ᱫᱚ ᱦᱩᱭᱩᱜ ᱠᱟᱱᱟ ᱵᱷᱤᱛ ᱟᱹᱰᱤ ᱪᱮᱦᱨᱟ ᱡᱮᱨᱮᱲ ᱠᱟᱛᱮ ᱵᱷᱤᱛᱨᱮ ᱤᱧ ᱫᱚ ᱯᱮᱱᱴᱤᱝ ᱟᱠᱟᱣᱤᱧ ᱜᱟᱱᱟ ᱚᱱᱟ ᱯᱮᱱᱴᱤᱝ ᱨᱮᱫᱚ ᱦᱩᱭᱩᱜ ᱠᱟᱱᱟ ᱠᱟᱨᱟᱢ ᱫᱚᱱ ᱪᱤᱛᱟᱹᱨ ᱠᱚ ᱛᱟᱯᱚᱨ ᱫᱚᱝ ᱮᱱᱮᱡ ᱚᱱᱟ ᱪᱤᱛᱟᱹᱨ ᱠᱚ ᱵᱤᱨᱵᱟᱱᱴᱟ ᱥᱤᱫᱩ ᱠᱟᱱᱩᱣᱟᱜ ᱪᱤᱛᱟᱹᱨ ᱠᱚ ᱚᱱᱟ ᱯᱮᱱᱴᱤᱝ ᱠᱚ ᱤᱧᱫᱩᱧ ᱜᱟᱱᱟ ᱟᱨ ᱤᱱᱟᱹ ᱞᱟᱹᱜᱤᱫᱛᱮ ᱤᱧᱫᱚ ᱟᱹᱰᱤ ᱦᱚᱲ ᱠᱚ ᱦᱚᱦᱚ ᱤᱫᱤᱭᱤᱧᱟᱹ ᱠᱚ ᱚᱱᱟ ᱟᱠᱚᱣᱟᱜ ᱠᱟᱯ ᱠᱚᱨᱮ ᱚᱱᱟ ᱯᱮᱱᱴᱤᱝ ᱵᱮᱱᱟᱣ ᱞᱟᱹᱜᱤᱫᱛᱮ ᱟᱨ ᱚᱱᱟ ᱞᱟᱹᱜᱤᱫ ᱤᱧ ᱫᱚ ᱠᱟᱹᱣᱰᱤ ᱦᱚᱸᱠᱚ ᱤᱢᱟᱹᱧᱟ ᱟᱨ ᱚᱱᱟ ᱠᱟᱹᱣᱰᱤ ᱛᱮᱜᱮ ᱤᱧᱟᱹᱜ ᱫᱚ ᱟᱹᱰᱤ ᱪᱮᱨᱦᱟ ᱡᱤᱭᱚᱱ ᱠᱷᱟᱸᱰᱟᱜ ᱠᱟᱱ ᱛᱤᱧᱟᱹ ᱟᱨ ᱚᱱᱟ ᱠᱷᱟᱹᱛᱤᱨ ᱤᱧ ᱫᱚ ᱟᱹᱰᱤ ᱠᱚ ᱥᱟᱨᱦᱟᱣᱤᱧᱟᱹ